ᱦᱮᱞᱳ ᱪᱟᱥ ᱵᱤᱡᱽᱞᱤ ᱵᱤᱞ ᱚᱯᱷᱤᱥ ᱠᱟᱱ ᱜᱮᱭᱟ ᱪᱮ ᱛᱚ ᱤᱧᱫᱚ ᱟᱦᱟᱨ ᱴᱚᱞᱟ ᱠᱷᱚᱱᱤᱧ ᱢᱮᱱᱮᱜᱼᱟ ᱟᱨᱚᱛᱤ ᱴᱩᱰᱩ ᱩᱱᱟᱹᱜ ᱫᱤᱱᱢᱟ ᱵᱤᱡᱽᱞᱤ ᱵᱤᱞ ᱦᱚᱸ ᱵᱟᱹᱧ ᱧᱮᱞ ᱟᱠᱟᱫᱟ ᱟᱨ ᱯᱮᱲᱟ ᱚᱲᱟᱜ ᱥᱮᱫ ᱫᱟᱬᱟᱱᱤᱧ ᱪᱟᱞᱟᱣ ᱞᱮᱱᱟ ᱵᱟᱨ ᱯᱮ ᱵᱚᱸᱜᱟ ᱟᱫᱚ ᱦᱮᱡ ᱠᱟᱛᱮᱧ ᱧᱮᱞᱮᱜᱼᱟ ᱟᱹᱰᱤᱜᱟᱱ ᱵᱤᱞᱢᱟ ᱵᱮᱱᱟᱣ ᱟᱠᱟᱱᱟ ᱟᱫᱚ ᱚᱱᱟ ᱵᱟᱠᱷᱨᱟᱧ ᱯᱷᱳᱱ ᱟᱠᱟᱫᱟ ᱪᱮ ᱪᱮᱫ ᱞᱮᱠᱟᱨᱮ ᱢᱟᱲᱟᱝ ᱢᱟ ᱵᱟᱹᱧ ᱵᱟᱰᱟᱭ ᱫᱟᱲᱮᱭᱟᱜ ᱠᱟᱱᱟ ᱱᱤᱛᱳᱜ ᱢᱟ ᱥᱩᱫᱽ ᱠᱚ ᱡᱚᱲᱟᱣ ᱠᱟᱛᱮᱯᱮ ᱞᱟᱹᱭᱟᱹᱧ ᱠᱟᱱᱟ ᱟᱫᱚ ᱚᱱᱟᱜᱮ ᱤᱫᱤ ᱦᱚᱴᱚ ᱠᱟᱜᱼᱟᱹᱧ ᱱᱟᱦᱟᱜ ᱟᱨ ᱡᱟᱦᱟᱸ ᱠᱤᱪᱷᱩ ᱢᱟᱯ ᱯᱮ ᱤᱢᱟᱹᱧ ᱠᱷᱟᱱᱢᱟ ᱵᱮᱥᱜᱮ ᱟᱨ ᱵᱟᱯᱮ ᱤᱢᱟᱹᱧ ᱨᱮᱦᱚᱸ ᱮᱢ ᱢᱟ ᱦᱩᱭᱩᱜ ᱜᱮᱛᱤᱧᱟ ᱟᱫᱚ ᱯᱩᱭᱥᱟᱹ ᱠᱚᱧ ᱡᱚᱜᱟᱲ ᱞᱮᱠᱷᱟᱱ ᱦᱟᱸᱜ ᱠᱷᱚᱵᱚᱨ ᱟᱯᱮᱭᱟᱧ ᱵᱟᱠᱷᱟᱱᱤᱧ ᱯᱷᱳᱱ ᱟᱯᱮᱭᱟ ᱟᱨ ᱵᱟᱠᱷᱟᱱ ᱨᱤᱰᱤᱝ ᱠᱚᱯᱤ ᱦᱤᱡᱩᱜ ᱡᱚᱠᱷᱮᱨᱡ ᱱᱟᱦᱟᱜ ᱞᱟᱹᱭᱟᱹᱧ ᱯᱮ ᱟᱨ ᱥᱮᱱᱚᱜ ᱟᱹᱧ ᱟᱨᱤᱧ ᱡᱚᱢᱟ ᱦᱚᱴᱚ ᱠᱟᱜᱼᱟ